ᱥᱮᱨᱢᱟ ᱨᱮᱱ ᱤᱯᱤᱞ ᱮᱸᱜᱮᱞ ᱪᱷᱟᱲᱟ ᱟᱵᱚᱣᱟᱜ ᱫᱷᱟᱹᱨᱛᱤ ᱫᱚ ᱧᱩᱛᱟᱹᱛ ᱜᱮ ᱛᱟᱦᱮᱸ ᱠᱚᱜᱼᱟ ᱥᱮᱨᱢᱟ ᱨᱮᱱ ᱤᱯᱤᱞ ᱮᱸᱜᱮᱞ ᱠᱚ ᱢᱟᱨᱥᱟᱞᱮᱫ ᱛᱮ ᱟᱵᱚᱣᱟᱜ ᱫᱷᱟᱹᱨᱛᱤ ᱫᱚ ᱢᱟᱨᱥᱟᱞ ᱜᱮ ᱛᱟᱦᱮᱱ ᱠᱟᱱᱟ ᱥᱮ ᱡᱚᱛᱚ ᱠᱤᱪᱷᱩ ᱵᱚᱱ ᱧᱮᱞ ᱧᱟᱢ ᱫᱟᱲᱮᱭᱟᱜ ᱠᱟᱱᱟ